ᱤᱧ ᱤᱧᱟᱹᱜ ᱢᱚᱵᱟᱭᱤᱞ ᱠᱷᱚᱡ ᱫᱚ ᱜᱩᱜᱩᱞ ᱠᱷᱚᱡ ᱥᱟᱡᱽ ᱠᱟᱛᱮᱜ ᱱᱤᱭᱩᱡᱽ ᱫᱚᱧ ᱯᱟᱲᱦᱟᱣᱟ ᱪᱮᱫᱟᱜ ᱜᱩᱜᱩᱞ ᱨᱮ ᱥᱟᱡᱽ ᱠᱟᱛᱮᱜ ᱱᱤᱭᱩᱡᱽ ᱤᱧ ᱯᱟᱲᱦᱟᱣ ᱠᱟᱫᱟ ᱯᱟᱲᱦᱟᱣ ᱠᱟᱛᱮᱜ ᱚᱸᱰᱮ ᱠᱷᱚᱡ ᱟᱭᱢᱟ ᱪᱮᱱᱮᱞ ᱛᱩᱫ ᱠᱟᱛᱮᱜ ᱢᱟᱱᱮ ᱡᱟᱦᱟᱸ ᱮ ᱵᱤ ᱯᱤ ᱟᱱᱚᱱᱫᱚ ᱥᱮ ᱟᱭᱢᱟ ᱟᱭᱢᱟ ᱪᱮᱱᱮᱞ ᱦᱮᱱᱟᱦ ᱠᱟᱫᱟ ᱚᱱᱟ ᱠᱚᱜᱮ ᱧᱮᱞᱟ ᱚᱱᱟ ᱠᱚ ᱧᱮᱞ ᱠᱟᱛᱮᱜ ᱡᱟᱦᱟᱸ ᱠᱚ ᱢᱚᱪᱤᱧ ᱵᱩᱡᱷᱟᱹᱣᱟ ᱚᱱᱟ ᱠᱚᱜᱮᱧ ᱥᱟᱪ ᱜᱮᱜ ᱜᱮ ᱥᱟᱪ ᱠᱟᱛᱮᱜ ᱟᱫᱚᱧ ᱟᱭᱢᱟ ᱟᱭᱢᱟ ᱠᱷᱚᱵᱚᱨ ᱥᱩᱫᱩ ᱵᱟᱝᱞᱟ ᱥᱮ ᱤᱝᱨᱮᱡᱤ ᱦᱤᱱᱫᱤ ᱠᱚ ᱮᱢᱟ ᱟᱫᱚ ᱤᱧ ᱫᱚ ᱚᱱᱟ ᱠᱚᱫᱚ ᱵᱟᱹᱧ ᱵᱩᱡᱷᱟᱹᱣ ᱛᱮ ᱵᱟᱝᱞᱟ ᱠᱷᱚᱵᱚᱨ ᱜᱤᱧ ᱧᱮᱞᱟ ᱚᱱᱟ ᱠᱷᱚᱵᱚᱨ ᱧᱮᱞ ᱠᱟᱛᱮᱜ ᱤᱧ ᱫᱚ ᱮ ᱵᱤ ᱯᱤ ᱟᱱᱚᱱᱫᱚ ᱡᱟᱦᱟᱸ ᱵᱟᱝᱞᱟ ᱠᱷᱚᱵᱚᱨ ᱠᱚ ᱮᱢᱟ ᱚᱱᱟ ᱠᱷᱚᱵᱚᱨ ᱨᱮᱜᱮ ᱤᱧ ᱫᱚ ᱥᱟᱵᱽᱥᱠᱨᱟᱭᱤᱵᱽ ᱠᱟᱹᱫᱟᱹᱧ ᱟᱨ ᱚᱱᱟ ᱠᱷᱚᱡ ᱜᱮ ᱡᱟᱜᱮ ᱥᱟᱵᱽᱥᱠᱨᱟᱭᱤᱵᱽ ᱠᱟᱛᱮᱜ ᱚᱸᱰᱮ ᱠᱷᱚᱡ ᱜᱮ ᱵᱷᱟᱜᱤ ᱠᱷᱚᱵᱚᱨ ᱠᱷᱚᱵᱚᱨᱤᱧ ᱧᱟᱢ ᱤᱭᱟᱹᱛᱮ ᱚᱱᱟᱜᱮᱧ ᱠᱩᱥᱤᱣ ᱠᱟᱫᱟ ᱚᱱᱟ ᱪᱮᱱᱮᱞ ᱜᱮ ᱜᱳᱜᱳᱞ ᱠᱷᱚᱡ ᱜᱮ ᱤᱧᱟᱹᱜ ᱱᱤᱭᱩᱡᱽ ᱫᱚᱧ ᱛᱩᱫ ᱟᱜᱩᱭᱟ ᱟᱫᱚ ᱮ ᱵᱤ ᱯᱤ ᱟᱱᱚᱱᱫᱚᱧ ᱥᱟᱵᱽᱥᱠᱨᱟᱭᱤᱵᱽ ᱠᱟᱫᱟ